ᱤᱧᱟᱹᱜ ᱴᱚᱴᱷᱟᱨᱮ ᱤᱧᱟᱹᱜ ᱵᱷᱟᱹᱜᱤ ᱠᱟᱹᱢᱤ ᱞᱟᱹᱜᱤᱫ ᱟᱹᱰᱤ ᱨᱚᱠᱚᱢ ᱪᱮᱞᱮᱧᱡᱽᱨᱮᱧ ᱧᱩᱨᱞᱮᱱᱟ ᱚᱱᱟ ᱠᱚᱫᱚ ᱦᱩᱭᱩᱜ ᱠᱟᱱᱟ ᱟᱹᱛᱩ ᱦᱚᱲ ᱠᱚᱠᱚ ᱞᱟᱹᱭᱟ ᱩᱱᱟᱹᱜ ᱯᱟᱲᱦᱟᱣ ᱠᱟᱛᱮᱫ ᱪᱮᱫ ᱮᱢ ᱪᱤᱠᱟᱹᱭᱟ ᱥᱮᱛᱚ ᱮᱴᱟᱜ ᱦᱚᱲ ᱚᱲᱟᱜ ᱦᱚᱲ ᱴᱷᱮᱱ ᱫᱟᱠᱟ ᱤᱥᱤᱱ ᱦᱩᱭᱩᱜ ᱛᱟᱢᱟ ᱠᱤᱱᱛᱩ ᱠᱩᱲᱤ ᱜᱤᱫᱽᱨᱟᱹ ᱫᱚ ᱚᱱᱟ ᱵᱟᱠᱚ ᱟᱡᱚᱢ ᱠᱟᱫᱟ ᱟᱹᱰᱤ ᱪᱮᱞᱮᱧᱡᱽᱨᱮ ᱧᱩᱨ ᱠᱟᱛᱮ ᱨᱮᱦᱚᱸ ᱠᱚ ᱯᱟᱲᱦᱟᱣ ᱠᱟᱱᱟ ᱚᱱᱟ ᱠᱚᱫᱚ ᱪᱮᱞᱮᱧᱡᱽᱠᱚ ᱫᱚ ᱦᱩᱭᱩᱜ ᱠᱟᱱᱟ ᱡᱮᱢᱚᱱ ᱡᱚᱜ ᱨᱟᱪᱟ ᱴᱩᱠᱩᱡ ᱪᱮᱞᱟᱝ ᱟᱨᱩᱵ ᱫᱟᱜ ᱟᱜᱩ ᱜᱩᱨᱤᱡ ᱜᱤᱰᱤ ᱠᱩᱲᱤ ᱜᱤᱫᱽᱨᱟᱹ ᱫᱚ ᱟᱭᱢᱟ ᱟᱹᱰᱤ ᱨᱚᱠᱚᱢ ᱠᱟᱹᱢᱤᱠᱚ ᱛᱟᱦᱮᱱ ᱛᱟᱠᱚᱣᱟ ᱡᱟᱦᱟᱱᱟᱜ ᱵᱷᱟᱹᱜᱤ ᱠᱟᱹᱢᱤᱨᱮ ᱪᱟᱞᱟᱣ ᱠᱟᱛᱮ ᱨᱮᱦᱚᱸ ᱠᱚ ᱞᱟᱹᱭᱟ ᱩᱱᱤᱫᱚ ᱟᱭᱩᱵᱼᱮ ᱪᱟᱞᱟᱣ ᱠᱟᱱᱟᱭ ᱚᱠᱟ ᱠᱟᱹᱢᱤ ᱨᱮᱪᱚᱭ ᱪᱟᱞᱟᱣ ᱠᱟᱱᱟᱭ ᱟᱹᱛᱩ ᱦᱚᱲᱠᱚ ᱚᱱᱠᱟ ᱠᱚ ᱞᱟᱹᱭᱟ ᱛᱟᱣ ᱠᱩᱲᱤ ᱜᱤᱫᱽᱨᱟᱹ ᱫᱚ ᱟᱹᱰᱤ ᱠᱚ ᱯᱟᱨᱦᱟᱜ ᱠᱟᱱᱟ ᱚᱱᱟᱠᱚ ᱪᱮᱞᱮᱧᱡᱽ ᱪᱮᱞᱮᱧᱡᱽ ᱨᱮᱜᱤᱧ ᱫᱟᱯᱨᱟᱢ ᱦᱩᱭᱞᱮᱱᱟ